ᱟ ᱛᱩ ᱴᱚᱞᱟ ᱨᱮ ᱵᱤᱧ ᱠᱚ ᱜᱮᱨ ᱞᱮᱠᱚ ᱠᱷᱟᱱ ᱟᱭᱢᱟ ᱥᱩᱢᱟᱹᱭ ᱟᱭᱢᱟ ᱨᱚᱠᱚᱢ ᱵᱮᱵᱚᱦᱟᱨ ᱠᱚᱨᱟᱣ ᱦᱩᱭᱩᱜᱼᱟ ᱯᱨᱚᱛᱷᱚᱢᱚᱛᱚ ᱡᱮ ᱨᱚᱠᱚᱢ ᱠᱚ ᱞᱟᱹᱭ ᱚᱪᱚᱭᱟ ᱡᱮ ᱵᱤᱧ ᱠᱚ ᱜᱮᱨ ᱞᱮᱠᱚ ᱠᱷᱟᱱ ᱫᱚ ᱠᱟᱴᱟ ᱠᱚ ᱛᱚᱞ ᱛᱟᱠᱚᱣᱟ ᱥᱮ ᱠᱟᱴᱟᱨᱮ ᱡᱩᱫᱤ ᱵᱤᱧ ᱠᱚ ᱜᱮᱨᱮᱭᱟ ᱛᱚ ᱚᱱᱟ ᱠᱷᱚᱱ ᱪᱮᱛᱟᱱ ᱧᱚᱜ ᱨᱮ ᱜᱟᱢᱪᱷᱟ ᱛᱮ ᱥᱮ ᱚᱱᱠᱟ ᱞᱮᱠᱟ ᱵᱟᱵᱮᱨ ᱛᱮᱠᱚ ᱛᱚᱞᱟ ᱡᱟᱛᱮ ᱪᱮᱛᱟᱱ ᱥᱮᱫ ᱵᱤᱥ ᱵᱟᱝ ᱨᱟᱠᱟᱵᱚᱜ ᱟᱨᱦᱚᱸ ᱫᱚᱥᱨᱟ ᱫᱚ ᱥᱟᱭᱮᱱᱴᱤᱯᱷᱤᱠ ᱞᱮᱠᱟ ᱛᱮᱦᱚᱸ ᱛᱷᱚᱲᱟ ᱜᱟᱱ ᱵᱮᱠᱠᱷᱟ ᱠᱟᱛᱮᱫ ᱠᱚ ᱮᱢ ᱟᱠᱟᱫᱟ ᱡᱩᱫᱤ ᱛᱷᱚᱲᱟ ᱜᱟᱱ ᱪᱮᱛᱟᱱ ᱧᱚᱜ ᱨᱮ ᱛᱚᱞ ᱞᱮᱠᱷᱟᱱ ᱥᱮ ᱡᱟᱦᱟᱸ ᱴᱷᱮᱱ ᱠᱟᱴᱟᱨᱮ ᱡᱩᱫᱤ ᱵᱤᱧ ᱮ ᱜᱮᱨ ᱠᱟᱢᱟ ᱛᱚ ᱠᱟᱴᱟ ᱠᱷᱚᱱ ᱪᱮᱛᱟᱱ ᱨᱮ ᱵᱟᱵᱮᱨ ᱛᱮ ᱛᱚᱞ ᱦᱩᱭᱩᱜᱼᱟ ᱚᱱᱟ ᱛᱚᱞ ᱯᱚᱨᱮ ᱥᱟᱵᱚᱱ ᱛᱮ ᱡᱟᱦᱟᱸ ᱴᱷᱮᱱ ᱮ ᱜᱮᱨ ᱟᱠᱟᱫ ᱢᱮᱭᱟ ᱚᱸᱰᱮ ᱥᱟᱵᱚᱱ ᱛᱮ ᱥᱟᱵᱚᱱ ᱧᱚᱜ ᱞᱮᱠᱷᱟᱱ ᱵᱤᱥ ᱟᱭᱢᱟ ᱫᱷᱟᱵᱤᱡ ᱠᱚᱢ ᱨᱮᱱᱟᱜ ᱪᱟᱱᱥᱮᱥ ᱛᱟᱦᱮᱸᱱᱟ ᱥᱮ ᱟᱭᱢᱟ ᱦᱚᱲ ᱫᱚ ᱟᱭᱢᱟ ᱨᱚᱠᱚᱢ ᱠᱚ ᱪᱤᱱᱛᱟᱹ ᱵᱷᱟᱵᱽᱱᱟᱭ ᱜᱮᱭᱟ ᱵᱤᱧ ᱠᱚ ᱜᱮᱨ ᱞᱮᱠᱷᱟᱱ ᱡᱮ ᱚᱱᱟ ᱟᱲᱮᱨᱮ ᱟᱨᱚ ᱜᱮᱫ ᱠᱟᱛᱮᱫ ᱠᱚ ᱱᱮᱸᱻ ᱛᱚᱞ ᱛᱟᱠᱚᱣᱟ ᱡᱟᱛᱮ ᱟᱹᱰᱤ ᱛᱟᱲᱟᱛᱟᱹᱲᱤ ᱵᱤᱥ ᱵᱟᱝ ᱪᱷᱚᱲᱟᱜ ᱟᱨᱦᱚᱸ ᱟᱭᱢᱟ ᱞᱮᱠᱟᱛᱮ ᱞᱟᱦᱟᱛᱮᱱ ᱦᱚᱲ ᱫᱚ ᱱᱮ ᱚᱡᱷᱟ ᱜᱩᱨᱩ ᱴᱷᱮᱱ ᱠᱚ ᱫᱮᱠᱷᱟᱜ ᱠᱟᱱ ᱛᱟᱦᱮᱸ ᱡᱷᱟᱲ ᱯᱷᱩᱠ ᱠᱟᱛᱮᱫ ᱦᱚᱸ ᱛᱚᱠᱷᱚᱱ ᱚᱱᱮᱠ ᱥᱩᱢᱟᱹᱭ ᱦᱚᱲ ᱠᱚ ᱢᱚᱡᱽ ᱟᱠᱟᱱᱟ ᱛᱚ ᱤᱧᱟᱹᱜ ᱡᱩᱠᱛᱤ ᱛᱮᱫᱚ ᱱᱟᱦᱟᱜ ᱫᱤᱱ ᱨᱮ ᱱᱤᱛᱳᱜ ᱮ ᱞᱟᱹᱭᱟ ᱩᱱᱟᱹᱜ ᱠᱤᱪᱷᱩ ᱵᱟᱝ ᱠᱚᱨᱟᱣ ᱠᱟᱛᱮᱫ ᱦᱚᱸ ᱱᱤᱛᱟᱹᱜ ᱫᱚ ᱢᱳᱰᱟᱨᱱ ᱴᱮᱠᱱᱳᱞᱳᱜᱤ ᱡᱮ ᱡᱩᱜᱽ ᱨᱮᱵᱚ ᱵᱟᱥᱚᱜ ᱠᱟᱱᱟ ᱩᱱᱟᱹᱜ ᱚᱛ ᱮᱰᱵᱷᱟᱱᱥ ᱥᱩᱢᱟᱹᱭ ᱨᱮ ᱛᱚ ᱱᱤᱛᱚᱜ ᱫᱚ ᱛᱩᱨᱟᱹᱱᱛ ᱦᱟᱸᱥᱯᱟᱛᱟᱞ ᱤᱫᱤ ᱨᱮᱱᱟᱜ ᱵᱮᱵᱚᱥᱛᱟᱭᱟᱹᱧ ᱡᱩᱫᱤ ᱡᱟᱦᱟᱸᱭ ᱵᱤᱧ ᱠᱚ ᱜᱮᱨᱮᱭᱟ ᱟᱨ ᱡᱩᱫᱤ ᱫᱟᱲᱮᱭᱟᱜ ᱠᱷᱟᱱ ᱵᱟᱲᱟᱭ ᱨᱮᱱᱟᱜ ᱤᱧ ᱪᱮᱥᱴᱟᱭᱟ ᱪᱤᱞᱤ ᱵᱤᱧ ᱠᱚ ᱜᱮᱨ ᱟᱠᱟᱫᱮᱭᱟ ᱛᱟᱦᱚᱞᱮ ᱡᱩᱫᱤ ᱦᱟᱸᱥᱯᱟᱛᱟᱞ ᱨᱮ ᱵᱷᱚᱨᱛᱤ ᱦᱩᱭᱩᱜᱼᱟ ᱛᱚᱠᱷᱚᱱ ᱜᱮ ᱰᱟᱠᱛᱟᱨ ᱠᱚᱱᱚ ᱨᱚᱠᱚᱢ ᱠᱚ ᱡᱤᱜᱽᱜᱟᱥᱟ ᱮᱢᱟᱱᱟ ᱛᱚᱠᱷᱚᱱ ᱡᱮᱱᱚ ᱞᱟᱹᱭ ᱫᱟᱲᱮᱭᱟᱜᱼᱟ ᱪᱤᱞᱤ ᱵᱤᱧ ᱠᱚ ᱜᱮᱨ ᱟᱠᱟᱫᱮᱭᱟ ᱛᱟᱦᱞᱮ ᱩᱱᱤ ᱟᱹᱰᱤ ᱥᱩᱨᱚᱠᱠᱷᱟ ᱛᱮ ᱛᱟᱲᱟ ᱛᱟᱹᱲᱤ ᱩᱥᱟᱹᱨᱟ ᱴᱨᱤᱴᱢᱮᱱᱴ ᱠᱚ ᱪᱟᱞᱩ ᱫᱟᱲᱮᱭᱟᱜᱼᱟ ᱠᱤᱱᱛᱩ ᱮᱱ ᱦᱚᱸ ᱡᱩᱫᱤ ᱵᱟᱝ ᱵᱟᱲᱟᱭ ᱛᱟᱦᱮᱸᱱᱟ ᱛᱚᱵᱩᱣᱳ ᱦᱟᱸᱥᱯᱟᱛᱟᱞ ᱤᱫᱤᱜᱮ ᱥᱚᱵᱽ ᱛᱷᱮᱠᱮ ᱡᱚᱨᱩᱨᱤᱭᱟ ᱪᱮᱫᱟᱜ ᱥᱮ ᱵᱟᱝ ᱦᱟᱸᱥᱯᱟᱛᱟᱞ ᱨᱮ ᱤᱫᱤ ᱞᱮᱠᱷᱟᱱ ᱰᱟᱠᱛᱟᱨ ᱵᱤᱵᱷᱤᱱᱱᱚ ᱨᱚᱠᱚᱢ ᱵᱷᱟᱵᱮ ᱟᱠᱚ ᱮᱠᱥᱯᱮᱨᱤᱢᱮᱱᱴ ᱠᱟᱛᱮᱫ ᱨᱩᱜᱤ ᱵᱟᱧᱪᱟᱣ ᱨᱮᱱᱟᱜ ᱠᱚ ᱪᱮᱥᱴᱟ ᱫᱟᱲᱮᱭᱟᱜᱼᱟ ᱡᱟᱦᱟᱸ ᱫᱚ ᱚᱡᱷᱟ ᱠᱚ ᱥᱮ ᱡᱟᱦᱟᱸ ᱞᱮᱠᱟᱱ ᱠᱚ ᱡᱷᱟᱲ ᱯᱷᱩᱠ ᱠᱚᱫᱚ ᱵᱟᱝ ᱜᱮᱠᱚ ᱫᱟᱲᱮᱭᱟᱜᱼᱟ ᱛᱚ ᱤᱧ ᱦᱚᱸ ᱥᱚᱢᱟᱡᱽ ᱨᱮ ᱱᱚᱣᱟ ᱜᱮ ᱢᱮᱥᱮᱡᱽ ᱮᱢᱚᱜ ᱤᱧ ᱪᱟᱹᱭᱟ ᱡᱩᱫᱤ ᱡᱟᱦᱟᱸᱭ ᱠᱚ ᱵᱤᱧ ᱠᱚᱠᱚ ᱜᱮᱨ ᱠᱚᱣᱟ ᱛᱚ ᱛᱩᱨᱟᱹᱱᱛ ᱦᱟᱸᱥᱯᱟᱛᱟᱞ ᱤᱫᱤ ᱨᱮᱱᱟᱜ ᱵᱮᱵᱚᱥᱛᱟᱭ ᱢᱟᱠᱚ ᱚᱱᱟᱜᱮ ᱤᱧᱟᱹᱜ ᱦᱚᱸ ᱤᱧᱟᱹᱜ ᱢᱚᱛ ᱛᱮ ᱨᱟᱭ ᱛᱤᱧ